ᱦᱮᱸ ᱦᱮᱞᱳ ᱦᱮᱸ ᱤᱧ ᱯᱮᱥᱮᱱ ᱠᱟᱹᱱᱟᱹᱧ ᱚᱠᱟ ᱠᱷᱚᱡ ᱮᱢ ᱞᱟᱹᱭᱫᱟ ᱦᱮᱸ ᱦᱮᱸ ᱤᱧ ᱟᱱᱟᱲᱟ ᱨᱮᱱ ᱠᱟᱹᱱᱟᱹᱧ ᱦᱮᱸᱢᱟ ᱞᱟᱹᱭ ᱢᱮ ᱢᱤᱫᱴᱮᱱ ᱪᱮᱫ ᱢᱚᱬᱮ ᱜᱚᱴᱮᱡ ᱦᱚᱲᱮ ᱜᱚᱡ ᱞᱮᱱᱠᱷᱟᱡ ᱢᱤᱫᱴᱮᱱ ᱡᱩᱫᱤ ᱵᱟᱲᱟᱭ ᱠᱟᱜ ᱢᱮ ᱚᱲᱟᱜ ᱨᱮᱭ ᱜᱚᱡ ᱠᱟᱱᱟ ᱩᱱᱤ ᱨᱟᱪᱟ ᱨᱮᱞᱮ ᱚᱰᱚᱠ ᱠᱟᱛᱮᱞᱮ ᱨᱟᱪᱟ ᱨᱮᱞᱮ ᱚᱰᱚᱠ ᱠᱟᱛᱮ ᱞᱮ ᱥᱩᱱᱩᱢ ᱥᱟᱥᱟᱝᱟᱭᱟ ᱡᱩᱫᱤ ᱠᱚᱲᱟ ᱦᱚᱯᱚᱱ ᱠᱷᱟᱡᱼᱮ ᱠᱩᱲᱤ ᱦᱚᱯᱚᱱᱟᱜ ᱚᱱᱟ ᱡᱟᱦᱟᱸ ᱠᱟᱱ ᱛᱟᱵᱚᱱᱟ ᱚᱱᱟ ᱩᱱᱤᱭ ᱪᱟᱯᱟᱞᱟᱫ ᱵᱚᱱᱟ ᱪᱟᱯᱟᱞᱟᱫᱮᱭᱟᱭ ᱩᱱᱤ ᱟᱭᱚ ᱦᱚᱲᱴᱟᱜ ᱚᱱᱟ ᱠᱚᱜᱮ ᱟᱨ ᱪᱮᱫ ᱪᱚᱝ ᱚᱱᱟ ᱠᱷᱳᱭ ᱟᱛᱟ ᱠᱟᱛᱮ ᱩᱱᱤ ᱫᱚ ᱟᱫᱚ ᱵᱟᱦᱮᱨ ᱠᱟᱭ ᱦᱩᱭᱩᱜᱼᱟ ᱱᱟᱣᱟ ᱞᱩᱜᱽᱲᱤ ᱛᱮ ᱯᱚᱴᱚᱢ ᱠᱟᱭ ᱦᱩᱭᱩᱜᱼᱟ ᱦᱩᱭᱩᱜ ᱨᱮᱫᱚ ᱦᱩᱭᱩᱜ ᱨᱮᱫᱚ ᱚᱲᱮᱡ ᱞᱩᱜᱽᱲᱤᱡ ᱠᱚ ᱟᱨ ᱪᱟᱞᱟᱜ ᱡᱚᱠᱷᱮᱡ ᱫᱚ ᱱᱟᱣᱟ ᱞᱩᱜᱽᱲᱤᱡ ᱤᱱᱟᱹ ᱠᱚᱜᱮ ᱟᱵᱚ ᱫᱤᱥᱚᱢ ᱨᱮᱫᱚ ᱠᱟᱨᱵᱟᱨ ᱟᱫᱚ ᱟᱯᱮ ᱚᱱᱟ ᱟᱢ ᱵᱟᱰᱟᱭ ᱥᱟᱱᱟ ᱠᱮᱫ ᱢᱮᱭᱟ ᱟᱫᱚᱢ ᱵᱩᱡᱽ ᱠᱮᱫᱟ ᱦᱮᱸ ᱦᱮᱸᱢᱟ ᱟᱫᱚ ᱡᱚᱦᱟᱨ ᱜᱮ ᱱᱟᱯᱟᱭ ᱜᱮᱛᱚ ᱦᱮᱸ ᱛᱚᱵᱮ ᱡᱩᱫᱤ ᱚᱱᱟ ᱫᱚ ᱫᱤᱥᱟᱹ ᱫᱚᱦᱚ ᱠᱟᱜ ᱢᱮ ᱟᱵᱚᱣᱟᱜ ᱱᱟᱜᱟᱢ ᱨᱮᱱᱟᱜ ᱠᱟᱹᱢᱤ ᱦᱮᱸ